ᱤᱧ ᱡᱚᱠᱷᱚᱱ ᱵᱤᱫᱽᱫᱟᱹᱜᱟᱲ ᱨᱤᱧ ᱯᱟᱲᱦᱟᱜ ᱛᱟᱦᱮᱜᱼᱟ ᱩᱱ ᱚᱠᱛᱚ ᱚᱲᱟᱜ ᱠᱷᱚᱱᱟᱜ ᱵᱤᱫᱽᱫᱟᱹᱜᱟᱲ ᱪᱟᱞᱟᱣ ᱞᱟᱹᱜᱤᱫ ᱢᱟᱥᱴᱟᱨ ᱟᱨ ᱫᱤᱫᱤᱢᱩᱱᱤ ᱟ ᱣᱨᱤ ᱦᱮᱡ ᱢᱟᱲᱟᱝ ᱨᱮ ᱤᱧᱤᱧ ᱥᱮᱴᱮᱨᱚᱜ ᱛᱟᱦᱮᱸᱜᱼᱟ ᱪᱮᱫᱟᱜ ᱥᱮ ᱜᱟᱛᱮ ᱠᱚ ᱥᱟᱶ ᱠᱷᱮᱞ ᱛᱟᱨ ᱯᱚᱨᱮ ᱮᱱᱮᱡ ᱛᱟᱨ ᱯᱚᱨᱮ ᱵᱚᱞ ᱠᱷᱮᱞ ᱚᱱᱟ ᱠᱚ ᱠᱷᱟᱹᱛᱤᱨ ᱤᱧ ᱟᱹᱰᱤ ᱨᱟᱹᱥᱠᱟᱹᱧ ᱵᱩᱡᱷᱟᱹᱣ ᱛᱟᱦᱮᱸᱜᱼᱟ ᱤᱱᱟᱹᱛᱮ ᱤᱧ ᱫᱤᱫᱤ ᱢᱩᱱᱤ ᱢᱟᱥᱴᱟᱨ ᱟ ᱣᱨᱤ ᱦᱮᱡ ᱢᱟᱲᱟᱝ ᱨᱤᱧ ᱪᱟᱞᱟᱜ ᱛᱟᱦᱮᱸᱜᱼᱟ

ᱵᱤᱫᱽᱫᱟᱹᱜᱟᱲ ᱨᱮ ᱯᱟᱲᱦᱟᱜ ᱥᱚᱢᱚᱭ ᱦᱚᱸ ᱟᱹᱰᱤ ᱩᱭᱦᱟᱹᱨ ᱵᱷᱟᱵᱽᱱᱟ ᱥᱮ ᱨᱟᱹᱥᱠᱟᱹᱧ ᱵᱩᱡᱷᱟᱹᱣ ᱛᱟᱦᱮᱸᱜᱼᱟ ᱢᱟᱥᱴᱟᱨ ᱠᱚᱣᱟᱜ ᱥᱮ ᱫᱤᱫᱤᱢᱩᱱᱤ ᱠᱚᱣᱟᱜ ᱜᱚᱲᱚ ᱥᱚᱯᱚᱦᱚᱫ ᱛᱮ ᱟᱠᱚᱣᱟᱜ ᱯᱟᱲᱦᱟᱣ ᱟᱠᱚᱣᱟᱜ ᱫᱤᱥ ᱦᱩᱫᱤᱥ ᱮᱢ ᱞᱟᱹᱜᱤᱫ ᱤᱧᱟᱹᱜ ᱵᱚᱦᱚᱜ ᱨᱮᱦᱚᱸ ᱟᱹᱰᱤ ᱜᱟᱱ ᱜᱮ ᱩᱭᱦᱟᱹᱨ ᱵᱷᱟᱵᱽᱱᱟ ᱵᱩᱫᱽᱫᱷᱤ ᱠᱚ ᱵᱚᱞᱚᱱ ᱛᱟᱦᱮᱸᱜᱼᱟ ᱟᱨ ᱤᱧ ᱤᱥᱠᱩᱞ ᱨᱮ ᱥᱮ ᱵᱤᱫᱽᱫᱟᱹᱜᱟᱲ ᱨᱮ ᱡᱚᱠᱷᱚᱱ ᱫᱟᱠᱟ ᱡᱚᱢ ᱠᱟᱛᱮᱜ ᱴᱤᱯᱷᱤᱱ ᱦᱩᱭᱩᱜᱼᱟ ᱛᱚᱠᱷᱚᱱ ᱠᱟᱹᱴᱤᱡ ᱨᱮᱥᱴ ᱚᱠᱛᱚ ᱨᱮ ᱜᱟᱛᱮ ᱥᱟᱶ ᱠᱷᱮᱞ ᱟᱹᱫᱤ ᱨᱟᱹᱥᱠᱟᱹ ᱤᱧ ᱵᱩᱡᱷᱟᱹᱣ ᱛᱟᱦᱮᱸᱜᱼᱟ ᱥᱮ ᱜᱟᱛᱮ ᱥᱟᱶ ᱫᱟᱹᱲ ᱵᱟᱲᱟ ᱠᱷᱮᱞ ᱡᱚᱝ ᱟᱹᱰᱤ ᱜᱮ ᱨᱟᱹᱥᱠᱟᱹᱧ ᱵᱩᱡᱷᱟᱹᱣ ᱛᱟᱦᱮᱸᱜᱼᱟ